ᱱᱚᱶᱟ ᱫᱷᱟᱹᱨᱛᱤ ᱨᱮᱭᱟᱜ ᱤᱱᱴᱟᱨᱱᱮᱥᱱᱮᱞ ᱱᱟᱜᱟᱨ ᱠᱚ ᱧᱩᱛᱩᱢ ᱠᱳᱞᱠᱟᱛᱟ ᱵᱟᱝᱞᱟᱫᱮᱥ ᱨᱮᱭᱟᱜ ᱰᱷᱟᱠᱟ ᱵᱷᱩᱴᱟᱱ ᱨᱮᱭᱟᱜ ᱛᱷᱤᱝᱯᱳ ᱱᱮᱯᱟᱞ ᱨᱮᱭᱟᱜ ᱠᱟᱴᱷᱢᱟᱱᱰᱩ ᱟᱨ ᱡᱟᱯᱟᱱ ᱨᱮᱭᱟᱜ ᱦᱮᱨᱳᱥᱤᱢᱟ ᱧᱩᱛᱩᱢᱟᱱ ᱱᱟᱜᱟᱨ ᱠᱟᱱᱟ